ᱵᱷᱟᱨᱚᱛ ᱨᱮ ᱢᱩᱬᱩᱫ ᱴᱷᱟᱶ ᱫᱷᱚᱨᱚᱢ ᱫᱚ ᱥᱟᱱᱛᱟᱲᱟᱜ ᱢᱩᱬᱩᱫ ᱴᱷᱟᱶ ᱫᱷᱚᱨᱚᱢ ᱫᱚ ᱞᱩᱜᱩᱼᱵᱩᱨᱩ ᱜᱷᱟᱱᱴᱟ ᱵᱟᱲᱮ ᱵᱟᱹᱭᱥᱟᱹᱠᱷ ᱠᱩᱱᱟᱹᱢᱤᱨᱮ ᱡᱮᱢᱚᱱ ᱢᱟᱜ ᱫᱤᱥᱚᱢ ᱢᱟᱜᱽ ᱢᱚᱬᱮ ᱡᱮᱢᱚᱱ ᱟᱞᱮ ᱚᱱᱛᱮ ᱫᱚ ᱡᱷᱟᱲᱜᱨᱟᱢ ᱨᱮ ᱦᱩᱭᱩᱜᱼᱟ ᱛᱟᱪᱷᱟᱲᱟ ᱢᱮᱱᱟᱜᱼᱟ ᱡᱟᱦᱮᱨ ᱫᱷᱚᱨᱚᱢ ᱴᱷᱟᱶ ᱚᱱᱟ ᱫᱚ ᱡᱷᱚᱛᱚ ᱥᱟᱱᱛᱟᱲᱟᱜ ᱟᱹᱛᱩ ᱟᱹᱛᱩ ᱨᱮᱜᱮ ᱦᱩᱜᱩᱜᱼᱟ ᱤᱧ ᱫᱚ ᱵᱮᱥᱤ ᱡᱟᱦᱮᱨ ᱫᱷᱚᱨᱚᱢ ᱴᱷᱟᱶ ᱨᱮᱱᱟᱜ ᱜᱤᱧ ᱞᱟᱹᱭᱟᱜ ᱠᱟᱱᱟ ᱚᱱᱟ ᱫᱚ ᱯᱨᱚᱛᱮᱠ ᱟᱹᱛᱩ ᱨᱮᱜᱮ ᱵᱟᱦᱟᱜ ᱟᱠᱚ ᱫᱳᱞ ᱯᱩᱨᱱᱤᱢᱟ ᱛᱟᱭᱚᱢ ᱱᱚᱣᱟ ᱫᱚ ᱱᱟᱭᱠᱮ ᱵᱟᱵᱟ ᱡᱟᱦᱮᱨ ᱨᱮ ᱥᱤᱸᱫᱩᱨ ᱠᱚᱭ ᱟᱬᱜᱚᱭᱟ ᱵᱟᱦᱟ ᱠᱚᱭ ᱟᱬᱜᱚᱭᱟ ᱛᱟᱨᱯᱚᱨ ᱟᱭᱳ ᱦᱚᱲ ᱠᱚ ᱵᱟᱦᱟᱭ ᱪᱟᱞ ᱟᱠᱚᱣᱟ ᱚᱱᱟ ᱯᱚᱨᱮ ᱟᱹᱭᱩ ᱦᱚᱲ ᱫᱚ ᱵᱟᱦᱟ ᱠᱚ ᱵᱟᱦᱟ ᱫᱟᱲᱮᱭᱟᱜᱼᱟ